ᱦᱚᱸ ᱟᱞᱮ ᱠᱷᱟᱹᱨᱭᱟᱹᱭ ᱨᱮᱭᱟᱜ ᱠᱟᱹᱢᱤᱦᱚᱨᱟ ᱫᱚ ᱡᱚᱠᱷᱚᱱ ᱠᱷᱟᱹᱨᱟᱹᱭ ᱵᱚ ᱵᱮᱱᱟᱣᱟ ᱚᱱᱟᱛᱚ ᱫᱚ ᱚᱸᱰᱮᱱᱟᱜ ᱛᱟᱥᱟᱫ ᱠᱚᱦᱚᱸ ᱞᱟᱜ ᱯᱷᱩᱨᱪᱟᱹ ᱦᱩᱭᱩᱜᱼᱟ ᱥᱟᱶᱛᱮ ᱚᱱᱟ ᱛᱟᱭᱚᱢ ᱛᱮ ᱠᱩᱲᱤ ᱜᱤᱫᱽᱨᱟᱹ ᱠᱚ ᱠᱚ ᱡᱮᱲᱮᱲ ᱪᱤᱠᱟᱹᱲᱟ ᱪᱤᱠᱟᱹᱲᱟ ᱠᱚ ᱩᱱ ᱡᱚᱦᱚᱜ ᱠᱟᱹᱢᱤ ᱠᱚᱦᱚᱸ ᱟᱹᱰᱤ ᱫᱚᱨᱠᱟᱨᱚᱜᱼᱟ ᱦᱟᱥᱟ ᱠᱚ ᱢᱟᱱᱮ ᱧᱟᱢ ᱚᱱᱠᱟᱛᱮ ᱚᱸᱰᱮ ᱵᱚ ᱪᱤᱠᱟᱹᱲᱟ ᱚᱸᱰᱮ ᱵᱚ ᱪᱮᱦᱨᱟᱭᱟ ᱵᱚᱞᱮ ᱠᱷᱟᱹᱨᱟᱹᱭ ᱨᱮ ᱦᱳᱲᱳ ᱠᱚ ᱟᱞᱚ ᱦᱤᱨᱤᱡ ᱯᱟᱹᱥᱤᱨᱚᱜ ᱢᱟ ᱚᱱᱟ ᱤᱫᱤ ᱛᱮ ᱟᱫᱚᱧ ᱢᱮᱱᱮᱫᱟ ᱠᱷᱟᱹᱨᱟᱹᱭ ᱨᱮ ᱡᱚᱠᱷᱚᱱ ᱦᱳᱲᱳ ᱠᱚᱵᱚᱱ ᱡᱟᱶᱨᱟᱭᱮᱫᱟ ᱦᱳᱲᱳ ᱠᱚᱵᱚᱱ ᱡᱟᱶᱨᱟᱭᱮᱫᱟ ᱮᱱᱠᱷᱟᱱ ᱚᱸᱰᱮ ᱟᱹᱰᱤ ᱰᱷᱮᱨ ᱠᱟᱹᱢᱤ ᱟᱨᱦᱚᱸ ᱛᱟᱵᱚ ᱢᱮᱱᱟᱜ ᱜᱮᱭᱟ ᱢᱮᱱᱠᱷᱟᱱ ᱚᱱᱟ ᱦᱳᱲᱳ ᱡᱚᱠᱷᱚᱱ ᱵᱚᱱ ᱟᱹᱜᱩᱭᱮᱭᱟ ᱚᱸᱰᱮ ᱵᱟᱹᱭᱥᱟᱹᱣ ᱟᱵᱚ ᱪᱮᱦᱨᱟ ᱛᱮ ᱱᱟᱯᱟᱭ ᱛᱮ ᱵᱟᱹᱭᱥᱟᱹᱣ ᱠᱟᱛᱮ ᱵᱚ ᱫᱚᱦᱚᱭᱟ ᱟᱨ ᱫᱚᱦᱚᱭᱟᱵᱚ ᱚᱱᱟ ᱛᱟᱨᱟ ᱛᱮᱵᱚ ᱫᱟᱞ ᱤᱫᱤᱭᱟ ᱛᱟᱨᱟ ᱫᱚᱵᱚ ᱟᱹᱜᱩᱭᱟ ᱟᱨᱦᱚᱸ ᱵᱚ ᱫᱟᱞᱼᱟ ᱚᱱᱟ ᱤᱫᱤᱛᱮ ᱢᱮᱱ ᱮᱫᱟ ᱡᱮ ᱚᱸᱰᱮ ᱠᱟᱹᱢᱤᱦᱚᱲ ᱟᱹᱰᱤ ᱫᱚᱨᱠᱟᱨᱚᱜ ᱠᱟᱱᱟ ᱟᱫᱚ ᱚᱱᱟ ᱫᱚᱨᱠᱟᱨ ᱫᱚ ᱢᱟᱱᱮ ᱠᱟᱹᱢᱤ ᱠᱚᱦᱚᱸ ᱢᱤᱫ ᱵᱟᱨ ᱦᱚᱲ ᱧᱟᱢ ᱦᱩᱭᱩᱜᱼᱟ ᱥᱟᱶ ᱥᱟᱶ ᱛᱮ ᱱᱤᱛᱚᱝ ᱫᱚ ᱢᱮᱥᱤᱱᱟᱨᱤ ᱡᱟᱢᱟᱱᱟ ᱠᱟᱱᱟ ᱟᱨ ᱚᱱᱟ ᱢᱮᱥᱮᱱᱟᱨᱤ ᱡᱟᱢᱟᱱᱟ ᱨᱮᱦᱚᱸ ᱱᱤᱛᱚᱜ ᱦᱳᱲᱳ ᱫᱟᱞ ᱢᱮᱹᱥᱤᱱ ᱠᱚᱦᱚᱸ ᱱᱤᱛᱚᱜ ᱞᱟᱹᱠᱛᱤ ᱵᱚᱱ ᱞᱟᱜᱟᱣ ᱮᱫᱟ ᱮᱱᱠᱷᱟᱱ ᱫᱚ ᱚᱱᱟ ᱞᱟᱹᱜᱤᱫ ᱦᱚᱸ ᱵᱮᱵᱚᱥᱛᱷᱟ ᱦᱩᱭᱩᱜᱼᱟ ᱟᱨ ᱡᱟᱦᱟᱸ ᱛᱤᱱᱟᱹᱜ ᱜᱮ ᱚᱸᱰᱮ ᱠᱷᱟᱹᱨᱟᱭ ᱨᱮ ᱦᱳᱲᱳ ᱟᱹᱜᱩ ᱞᱟᱹᱜᱤᱫ ᱦᱚᱸ ᱟᱵᱚ ᱨᱤᱱ ᱰᱟᱝᱨᱤ ᱠᱚ ᱢᱮᱱᱟᱜ ᱠᱚᱣᱟ ᱚᱱᱟ ᱥᱟᱸᱜᱟᱲ ᱛᱮ ᱡᱚᱠᱷᱚᱱ ᱵᱚᱱ ᱟᱹᱜᱩᱭᱮᱫᱟ ᱚᱱᱟ ᱦᱚᱸ ᱡᱟᱦᱟᱸ ᱞᱮᱠᱟ ᱜᱮᱵᱚᱱ ᱞᱮᱵᱽᱫᱟ ᱠᱟᱜ ᱠᱟᱱᱟ ᱟᱫᱚ ᱚᱱᱟᱫᱚ ᱞᱮᱵᱽᱫᱟ ᱠᱟᱛᱮ ᱢᱟᱱᱮ ᱵᱮᱥ ᱞᱮᱠᱟ ᱵᱚ ᱥᱚᱡᱷᱮ ᱵᱟᱹᱭᱥᱟᱹᱣᱟ ᱵᱟᱹᱭᱥᱟᱹᱣ ᱠᱟᱛᱮ ᱡᱚᱠᱷᱚᱱ ᱠᱷᱟᱹᱨᱟᱹᱭ ᱨᱮ ᱥᱚᱡᱷᱮ ᱵᱟᱹᱭᱥᱟᱹᱜᱼᱟ ᱛᱚᱵᱮ ᱟᱱᱟᱝ ᱟᱵᱚ ᱵᱚ ᱫᱟᱞ ᱞᱟᱹᱜᱤᱫ ᱚᱸᱰᱮ ᱡᱟᱭᱜᱟ ᱢᱮᱱᱟᱜᱼᱟ ᱟᱨ ᱡᱟᱭᱜᱟ ᱵᱮᱱᱟᱣ ᱞᱮᱠᱷᱟᱱ ᱵᱚᱱ ᱫᱟᱞᱼᱟ ᱟᱨ ᱦᱚᱲᱢᱚ ᱦᱚᱸ ᱚᱱᱟ ᱠᱟᱹᱢᱤ ᱞᱟᱹᱜᱤᱫ ᱢᱟᱱᱮ ᱱᱟᱯᱟᱭ ᱛᱮ ᱠᱟᱹᱢᱤ ᱞᱟᱹᱜᱤᱫ ᱢᱮᱹᱥᱤᱱ ᱵᱚ ᱠᱚᱦᱚᱸ ᱵᱚᱱ ᱫᱚᱨᱠᱟᱨᱚᱜ ᱠᱟᱱ ᱜᱮᱭᱟ ᱢᱮᱹᱥᱤᱱ ᱠᱚᱦᱚᱸ ᱱᱟᱯᱟᱭ ᱛᱮᱵᱚᱱ ᱪᱟᱹᱞᱩᱭᱮᱫ ᱛᱮ ᱟᱵᱚᱣᱟᱜ ᱦᱳᱲᱳ ᱪᱟᱣᱞᱮ ᱦᱩᱭᱩᱜ ᱠᱟᱱᱟ